ᱟᱹᱛᱩ ᱴᱚᱞᱟᱨᱮᱱ ᱪᱟᱹᱥᱤ ᱨᱮᱱ ᱟᱱᱟᱴ ᱢᱟ ᱱᱤᱛᱚᱜ ᱫᱚ ᱡᱩᱜᱽ ᱥᱟᱶᱛᱮ ᱳᱭᱮᱹᱫᱟᱨ ᱠᱚ ᱵᱚᱫᱚᱞᱚᱜ ᱠᱟᱱᱟ ᱚᱱᱟ ᱥᱟᱶᱛᱮ ᱥᱚᱢᱚᱭᱨᱮ ᱫᱟᱜ ᱵᱟᱝᱠᱚ ᱧᱟᱢ ᱮᱫᱟ ᱡᱟᱦᱟᱸ ᱠᱚ ᱦᱩᱲᱩ ᱨᱮ ᱥᱟᱨ ᱥᱮ ᱠᱤᱴᱱᱟᱥᱚᱠ ᱠᱚ ᱚᱱᱟ ᱠᱚ ᱥᱚᱢᱚᱭᱨᱮ ᱵᱟᱝ ᱧᱟᱢ ᱠᱷᱟᱹᱛᱤᱨ ᱵᱟᱝ ᱦᱩᱭᱩᱜ ᱠᱟᱱᱟ ᱦᱩᱲᱩ ᱠᱚ ᱚᱱᱠᱟᱱᱟᱜ ᱟᱱᱟᱴᱨᱮ ᱟᱭᱢᱟ ᱪᱟᱹᱥᱤ ᱠᱚ ᱧᱩᱨᱩᱜ ᱠᱟᱱᱟ ᱟᱨ ᱡᱮ ᱟᱱᱟᱴ ᱦᱩᱭ ᱮᱱᱟ ᱪᱟᱥ ᱵᱷᱟᱹᱜᱤ ᱪᱮᱦᱨᱟ ᱵᱟᱝ ᱦᱩᱭ ᱞᱮᱱᱟ ᱥᱮ ᱠᱷᱚᱨᱟ ᱦᱩᱭ ᱮᱱᱟ ᱚᱱᱟ ᱵᱟᱵᱚᱫ ᱛᱮ ᱥᱚᱨᱠᱟᱨ ᱠᱷᱚᱱᱟᱜ ᱜᱚᱲᱚ ᱧᱟᱢᱚᱜᱼᱟ ᱠᱨᱤᱥᱤ ᱡᱳᱡᱚᱱᱟ ᱠᱟᱹᱣᱰᱤ ᱜᱚᱲᱚ ᱧᱟᱢᱚᱜᱼᱟ ᱚᱱᱟ ᱠᱚ ᱟᱭᱢᱟ ᱟᱹᱛᱩ ᱴᱚᱞᱟᱨᱮ ᱦᱚᱲᱠᱚ ᱵᱟᱝᱠᱚ ᱵᱟᱲᱟᱭᱟ ᱡᱮ ᱠᱷᱚᱨᱟ ᱞᱮᱱᱠᱷᱟᱱ ᱫᱚ ᱴᱟᱠᱟ ᱜᱚᱲᱚ ᱧᱟᱢᱚᱜᱼᱟ ᱥᱚᱨᱠᱟᱨ ᱠᱷᱚᱱᱟᱜ ᱚᱱᱠᱟᱜᱮ ᱦᱚᱲᱠᱚ ᱯᱷᱨᱚᱢ ᱠᱚ ᱵᱟᱝ ᱠᱚ ᱯᱷᱤᱞᱟᱯ ᱫᱟᱲᱮᱭᱟᱜ ᱠᱟᱱᱟ ᱚᱱᱟ ᱠᱷᱟᱹᱛᱤᱨ ᱟᱨᱚ ᱟᱱᱟᱴ ᱦᱩᱭᱩᱜ ᱠᱟᱱ ᱜᱮᱭᱟ ᱟᱨ ᱡᱮᱢᱚᱱ ᱥᱮᱞᱚ ᱠᱚ ᱡᱩᱫᱤ ᱵᱮᱵᱚᱥᱛᱷᱟ ᱛᱟᱦᱮᱸᱱᱟ ᱫᱟᱜ ᱨᱮᱱᱟᱜ ᱥᱮᱞᱚ ᱠᱚ ᱚᱱᱟ ᱥᱟᱶᱛᱮ ᱠᱮᱱᱮᱞ ᱠᱚ ᱛᱚᱵᱮ ᱪᱟᱥ ᱠᱚ ᱱᱟᱯᱟᱭ ᱫᱷᱟᱨᱟ ᱦᱩᱭᱩᱜᱼᱟ ᱟᱨ ᱥᱚᱢᱚᱭ ᱨᱮ ᱥᱟᱨ ᱠᱚ ᱮᱢ ᱞᱮᱠᱷᱟᱱ ᱫᱚ ᱟᱨ ᱟᱹᱛᱩ ᱴᱚᱞᱟ ᱨᱮᱱ ᱡᱟᱦᱟᱸᱭ ᱠᱟᱹᱴᱤᱡ ᱪᱟᱹᱥᱤ ᱠᱟᱱᱟ ᱠᱚ ᱩᱱᱠᱩ ᱥᱤᱠᱷᱱᱟᱹᱛ ᱮᱢ ᱫᱚ ᱮᱠᱟᱞᱜᱮ ᱞᱟᱹᱠᱛᱤ ᱜᱮᱭᱟ ᱪᱮᱫᱟᱜ ᱥᱮ ᱵᱟᱵᱚᱱ ᱵᱩᱡᱷᱟᱹᱣ ᱞᱮᱠᱷᱟᱱ ᱱᱤᱛᱳᱜ ᱫᱚ ᱡᱩᱜᱽ ᱯᱟᱞᱴᱟᱜ ᱠᱟᱱᱟ ᱜᱟᱹᱰᱤ ᱠᱚᱛᱮ ᱠᱚ ᱥᱤᱭᱮᱫᱟ ᱥᱚᱢᱚᱭᱨᱮ ᱫᱟᱜ ᱮᱢᱚᱜ ᱦᱩᱭᱩᱜᱼᱟ ᱪᱟᱥ ᱡᱟᱭᱜᱟᱨᱮ ᱟᱨ ᱥᱟᱨᱠᱚ ᱮᱢ ᱦᱩᱭᱩᱜᱼᱟ ᱛᱳ ᱚᱱᱠᱟ ᱵᱟᱵᱚᱫ ᱛᱮ ᱥᱤᱠᱷᱱᱟᱹᱛ ᱫᱚ ᱪᱟᱹᱥᱤ ᱠᱚᱣᱟᱜ ᱮᱠᱟᱞᱜᱮ ᱮᱢ ᱫᱚᱨᱠᱟᱨ ᱠᱟᱱᱟ ᱟᱨ ᱛᱤᱱᱟᱹᱜ ᱞᱚᱜᱚᱱ ᱠᱚ ᱵᱩᱡᱷᱟᱹᱣᱟ ᱩᱱᱟᱹᱜ ᱞᱚᱜᱚᱱ ᱜᱮ ᱪᱟᱥ ᱠᱟᱹᱢᱤ ᱵᱷᱟᱹᱤ ᱦᱩᱭᱩᱜᱼᱟ ᱛᱚᱵᱮ ᱤᱧᱟᱹᱜ ᱢᱮᱱ ᱞᱮᱠᱟ ᱛᱮᱫᱚ ᱱᱚᱝᱠᱟᱜᱮ ᱡᱮ ᱥᱤᱠᱷᱱᱟᱹᱛ ᱫᱚ ᱪᱟᱥ ᱫᱚ ᱮᱠᱟᱞᱜᱮ ᱫᱚᱨᱠᱟᱨ ᱠᱟᱱᱟ ᱪᱮᱫᱟᱜ ᱥᱮ ᱥᱟᱱᱛᱟᱲ ᱫᱚ ᱢᱟᱱᱮ ᱟᱹᱰᱤ ᱦᱚᱲᱜᱮ ᱪᱟᱥ ᱪᱮᱛᱟᱱ ᱨᱮᱜᱮ ᱱᱤᱨᱵᱷᱚᱨ ᱠᱚ ᱛᱟᱦᱮᱸᱱᱟ ᱟᱨ ᱡᱩᱫᱤ ᱪᱟᱥ ᱵᱷᱟᱹᱜᱤ ᱵᱟᱝ ᱛᱟᱦᱮᱸᱱᱟ ᱟᱨ ᱡᱩᱫᱤ ᱪᱟᱥ ᱵᱷᱟᱜᱮ ᱵᱟᱝ ᱛᱟᱦᱮᱸᱱᱟ ᱛᱚᱵᱮ ᱜᱷᱟᱨᱚᱸᱡᱽ ᱵᱷᱟᱹᱜᱤ ᱵᱟᱝ ᱛᱟᱦᱮᱸᱱᱟ ᱛᱚ ᱱᱤᱦᱟᱹᱛ ᱜᱮ ᱥᱤᱠᱷᱱᱟᱹᱛ ᱫᱚ ᱫᱚᱨᱠᱟᱨ ᱠᱟᱱᱟ